ᱟᱵᱚᱣᱟᱜ ᱞᱟᱠᱪᱟᱨ ᱟᱹᱨᱤᱼᱪᱟᱹᱞᱤ ᱫᱚ ᱱᱤᱭᱟᱹ ᱞᱮᱠᱟᱛᱮ ᱟᱫᱚᱜ ᱠᱟᱱ ᱛᱟᱵᱚᱱᱟ ᱡᱮᱢᱚᱱ ᱦᱩᱭᱩᱜ ᱠᱟᱱᱟ ᱟᱵᱚ ᱥᱟᱱᱛᱟᱲ ᱦᱚᱯᱚᱱ ᱜᱮ ᱵᱚᱱ ᱮᱴᱮᱜ ᱮᱴᱟᱜ ᱵᱷᱟᱥᱟ ᱛᱮᱵᱚᱱ ᱚᱞᱚᱜ ᱯᱟᱲᱦᱟᱣᱵᱚᱱ ᱥᱮᱬᱟᱭ ᱫᱟ ᱡᱮᱢᱚᱱ ᱦᱩᱭᱩᱜ ᱠᱟᱱᱟ ᱦᱤᱱᱫᱤ ᱤᱝᱞᱤᱥ ᱩᱲᱤᱭᱟ ᱮᱢᱟᱱ ᱱᱚᱝᱠᱟᱱ ᱵᱷᱟᱥᱟ ᱵᱚᱱ ᱥᱮᱬᱟᱭᱮᱫᱟ ᱚᱱᱟᱛᱮ ᱟᱵᱚ ᱱᱚᱣᱟ ᱥᱟᱱᱛᱟᱲ ᱯᱟᱹᱨᱥᱤ ᱫᱚᱵᱚᱱ ᱥᱮ ᱞᱟᱭᱼᱞᱟᱠᱪᱟᱨ ᱟᱹᱨᱤᱼᱪᱟᱹᱞᱤ ᱫᱚᱵᱚᱱ ᱟᱫ ᱮᱫᱟ ᱛᱚ ᱱᱚᱣᱟ ᱠᱚ ᱟᱵᱚ ᱨᱚᱠᱷᱟᱣ ᱫᱚᱦᱚ ᱞᱟᱹᱜᱤᱜ ᱟᱵᱚ ᱦᱚᱸ ᱥᱟᱱᱛᱟᱲᱤᱛᱮ ᱚᱞᱚᱜ ᱯᱟᱲᱦᱟᱣ ᱦᱩᱭᱩᱜ ᱛᱟᱵᱚᱱᱟ ᱮᱱᱠᱷᱟᱱ ᱟᱵᱚᱦᱚᱸ ᱱᱚᱣᱟ ᱥᱟᱱᱛᱟᱲᱤᱛᱮ ᱥᱟᱱᱛᱟᱲᱤᱛᱮ ᱟᱵᱚᱣᱟᱜ ᱞᱟᱭᱼᱞᱟᱠᱪᱟᱨ ᱟᱹᱨᱤᱼᱪᱟᱹᱞᱤᱵᱚᱱ ᱡᱚᱜᱟᱣ ᱫᱚᱦᱚᱭᱟ ᱵᱟᱵᱚᱱ ᱟᱫᱟ ᱥᱮ ᱵᱟᱵᱚᱱ ᱦᱤᱲᱤᱧᱟ ᱱᱚᱝᱠᱟᱜᱮ ᱢᱤᱢᱤᱫ ᱠᱟᱛᱮ ᱥᱟᱱᱛᱟᱲᱤᱛᱮ ᱚᱞᱚᱜ ᱯᱟᱲᱦᱟᱣ ᱥᱮᱬᱟᱭᱟᱵᱚᱱ ᱡᱚᱛᱚ ᱦᱚᱲ ᱠᱚᱜᱮ